ᱫᱟᱨᱮ ᱱᱟᱹᱲᱤ ᱡᱚ ᱵᱟᱦᱟ ᱰᱷᱮᱨ ᱞᱟᱹᱜᱤᱫ ᱛᱮᱫᱚ ᱚᱱᱟ ᱫᱚ ᱨᱚᱦᱚᱭ ᱦᱩᱭᱩᱜᱼᱟ ᱡᱟᱦᱟᱸ ᱞᱮᱠᱟ ᱫᱟᱨᱮ ᱫᱚ ᱡᱟᱦᱟᱸ ᱛᱤᱱᱟᱹᱜ ᱜᱮ ᱟᱢ ᱥᱮᱬᱟ ᱫᱟᱲᱮᱭᱟᱜ ᱟᱢ ᱫᱟᱨᱮ ᱠᱚ ᱚᱱᱟᱢ ᱟᱠᱷᱨᱤᱧᱟ ᱥᱮ ᱡᱟᱦᱟᱸ ᱜᱮ ᱡᱚ ᱵᱟᱦᱟ ᱡᱟᱦᱟᱸ ᱞᱮᱠᱟ ᱡᱮ ᱟᱹᱢᱞᱤ ᱵᱟᱦᱟ ᱠᱩᱥᱱᱤ ᱵᱟᱦᱟ ᱦᱩᱭᱱᱟ ᱚᱱᱟ ᱵᱟᱦᱟ ᱫᱚ ᱵᱟᱦᱟ ᱢᱟᱞᱟ ᱜᱟᱞᱟᱝ ᱠᱟᱛᱮᱫ ᱚᱱᱟᱢ ᱟᱠᱷᱨᱤᱧ ᱫᱟᱲᱮᱭᱟᱜᱼᱟ ᱟᱨ ᱚᱱᱟᱛᱮ ᱡᱟᱦᱟᱸ ᱜᱮ ᱟᱢᱟᱜ ᱯᱚᱭᱥᱟ ᱫᱷᱚᱱ ᱦᱩᱭᱩᱜᱼᱟ ᱚᱱᱟᱛᱮ ᱟᱢᱟᱜ ᱟᱱᱟᱡ ᱥᱮ ᱯᱟᱛᱤᱛᱟᱢ ᱰᱷᱮᱨᱚᱜᱼᱟ ᱟᱨ ᱡᱟᱦᱟᱸ ᱜᱮ ᱟᱢ ᱱᱟᱹᱲᱤᱭᱟᱢ ᱥᱮᱢ ᱡᱟᱦᱟᱱᱟᱜ ᱜᱮ ᱠᱟᱹᱡ ᱮᱢ ᱪᱟᱥ ᱵᱟᱲᱤ ᱧᱚᱜᱼᱟ ᱡᱟᱦᱟᱸ ᱞᱮᱠᱟ ᱡᱮ ᱦᱚᱛᱚᱫ ᱦᱩᱭᱱᱟ ᱠᱚᱸᱦᱰᱟ ᱦᱩᱭᱱᱟ ᱠᱩᱸᱫᱽᱨᱤ ᱦᱩᱭᱱᱟ ᱚᱱᱟ ᱫᱚ ᱵᱟᱡᱟᱨ ᱨᱮ ᱟᱠᱷᱨᱤᱧ ᱠᱟᱛᱮᱫ ᱚᱱᱟ ᱛᱮᱦᱚᱸ ᱟᱢ ᱯᱚᱭᱥᱟ ᱴᱟᱠᱟᱢ ᱟᱨᱡᱟᱣ ᱫᱟᱲᱮᱭᱟᱜᱼᱟ ᱟᱨ ᱡᱟᱦᱟᱸ ᱞᱮᱠᱟ ᱦᱩᱲᱩ ᱦᱩᱲᱩ ᱵᱚᱱ ᱪᱟᱥᱟ ᱚᱱᱟ ᱫᱚ ᱢᱤᱫ ᱫᱷᱟᱣ ᱨᱮᱜᱮ ᱟᱹᱰᱤ ᱰᱷᱮᱨ ᱵᱚᱱ ᱪᱟᱥᱟ ᱡᱟᱦᱟᱸ ᱛᱮᱫᱚ ᱠᱟᱹᱡ ᱫᱚ ᱡᱚᱛᱚ ᱫᱚ ᱵᱟᱵᱚᱱ ᱡᱚᱢ ᱫᱟᱲᱮᱭᱟ ᱫᱚ ᱚᱱᱟ ᱠᱷᱚᱱᱟ ᱜᱮ ᱠᱟᱹᱡ ᱫᱚᱵᱚᱱ ᱟᱠᱷᱨᱤᱧ ᱫᱟᱲᱮᱭᱟᱜᱼᱟ ᱟᱨ ᱡᱟᱦᱟᱸ ᱜᱮ ᱚᱱᱟ ᱠᱷᱚᱱᱟᱜ ᱯᱚᱭᱥᱟ ᱦᱩᱭᱩᱜᱼᱟ ᱚᱱᱟᱛᱮ ᱟᱵᱚ ᱟᱹᱰᱤ ᱰᱷᱮᱨ ᱟᱵᱚ ᱞᱟᱹᱜᱤᱫ ᱛᱮ ᱥᱚᱢᱯᱚᱛᱤ ᱵᱚᱱ ᱟᱨᱡᱟᱣ ᱫᱟᱲᱮᱭᱟᱜᱼᱟ